ᱦᱳᱭ ᱤᱧ ᱡᱟᱦᱟᱸ ᱴᱚᱴᱷᱟ ᱥᱩᱨ ᱨᱮᱧ ᱛᱟᱦᱮᱱᱟ ᱚᱱᱟ ᱥᱩᱨ ᱨᱮ ᱵᱤᱨ ᱜᱤᱛᱤᱞ ᱡᱚᱞᱟᱱ ᱫᱟᱜ ᱫᱷᱟᱨᱮ ᱥᱟᱪᱟᱨᱦᱮᱫ ᱵᱟᱜᱟᱱ ᱱᱤᱭᱮ ᱵᱩᱨᱩ ᱢᱮᱱᱟᱜᱼᱟ ᱡᱤᱭᱟᱹᱞᱤ ᱠᱚᱫᱚ ᱛᱩᱭᱩ ᱦᱟᱰᱜᱟᱨ ᱟᱨ ᱫᱟᱨᱮ ᱠᱚᱫᱚ ᱠᱩᱫ ᱩᱞ ᱛᱤᱨᱤᱞ ᱯᱟᱸᱡᱟ ᱧᱟᱢ ᱫᱟᱲᱮᱭᱟᱜ ᱟᱹᱧ